ᱤᱧ ᱤᱧᱟ ᱜ ᱮᱱᱮᱡ ᱟᱹᱰᱤ ᱨᱟᱹᱥᱠᱟᱹ ᱨᱚᱢᱚᱡ ᱥᱟᱞᱟᱜ ᱤᱧ ᱤᱧᱟᱹᱜ ᱦᱩᱱᱟᱹᱨ ᱛᱤᱧ ᱥᱩᱨ ᱟᱠᱚᱣᱟ ᱟᱨ ᱚᱱᱟ ᱚᱱᱟ ᱮᱱᱮᱡ ᱩᱛᱱᱟᱹᱣ ᱞᱟᱹᱜᱤᱫ ᱩᱫᱽᱜᱟᱹᱣ ᱤᱧ ᱛᱟᱦᱮᱸᱱᱟ